ᱦᱮᱞᱳ ᱴᱤᱠᱤᱴ ᱢᱟᱥᱴᱟᱨ ᱤᱧ ᱥᱤᱡᱩᱣᱟ ᱠᱷᱚᱱ ᱤᱧ ᱨᱚᱲᱮᱜᱼᱟ ᱛᱚ ᱤᱧ ᱵᱳᱠᱟᱨᱳ ᱠᱷᱚᱱ ᱨᱟᱸᱪᱤ ᱪᱟᱞᱟᱜ ᱞᱟᱹᱜᱤᱫ ᱨᱤᱡᱟᱨᱵᱷᱮᱥᱚᱱ ᱴᱤᱠᱤᱴ ᱞᱮᱫ ᱛᱟᱦᱮᱸᱫ ᱤᱧ ᱵᱤᱥ ᱛᱟᱨᱤᱠᱷ ᱦᱤᱞᱳᱜ ᱦᱮᱸ ᱦᱮᱸ ᱛᱚ ᱚᱱᱟᱜᱮ ᱤᱧᱤᱧ ᱵᱟᱹᱛᱤᱞ ᱦᱚᱪᱚ ᱢᱮ ᱞᱟᱹᱜᱤᱫ ᱤᱧᱫᱚ ᱵᱤᱥ ᱛᱟᱨᱤᱠᱷ ᱦᱤᱞᱳᱜ ᱫᱚ ᱵᱟᱹᱧ ᱥᱮᱱ ᱫᱟᱲᱮᱭᱟᱜ ᱠᱟᱱᱟ ᱦᱮᱸ ᱤᱧ ᱨᱮᱱ ᱜᱤᱫᱟᱹᱨᱟᱣᱟᱜ ᱤᱥᱠᱩᱞ ᱨᱮᱜᱮ ᱵᱤᱰᱟᱹᱣ ᱦᱮᱱᱟᱜ ᱛᱟᱭᱟ ᱛᱚ ᱚᱱᱟ ᱠᱷᱟᱹᱛᱤᱨ ᱛᱮ ᱤᱧ ᱫᱚ ᱦᱮᱸ ᱪᱟᱬ ᱠᱟᱛᱤᱧ ᱪᱟᱬ ᱞᱟᱹᱜᱤᱫ ᱦᱮᱸᱦᱮᱸ ᱦᱮᱸᱛᱚ ᱦᱮᱸ ᱟᱨ ᱦᱮᱸ ᱚᱱᱟ ᱴᱨᱮᱹᱱ ᱫᱚ ᱛᱤᱱᱟᱹᱜ ᱵᱟᱡᱮᱛᱮ ᱦᱤᱡᱩᱜᱼᱟ ᱦᱮᱸ ᱦᱮᱸ ᱦᱮᱸ ᱴᱷᱤᱠ ᱜᱮᱭᱟ ᱚᱱᱟ ᱤᱧᱟᱹᱜ ᱯᱤᱱ ᱱᱟᱢᱵᱟᱨ ᱫᱚ ᱦᱩᱭᱩᱜ ᱠᱟᱱᱟ ᱳᱣᱟᱱ ᱴᱩ ᱛᱷᱨᱤ ᱯᱷᱳᱨ ᱟᱨ ᱤᱧᱟᱹᱜ ᱤᱭᱩᱡᱟᱨ ᱟᱭᱰᱤ ᱫᱚ ᱱᱟᱭᱤᱱ ᱳᱣᱟᱱ ᱯᱷᱟᱭᱤᱵᱽ ᱛᱷᱨᱤ ᱡᱤᱨᱳ ᱮᱭᱤᱴ ᱯᱷᱟᱭᱤᱵᱽ ᱴᱩ ᱡᱤᱨᱳ ᱮᱭᱤᱴ ᱦᱮᱸ

ᱦᱮᱸᱛᱚ ᱟᱹᱞᱤᱧ ᱫᱚ ᱵᱟᱛᱤᱞ ᱠᱟᱛᱟ ᱞᱤᱧᱟᱵᱮᱱ ᱛᱟᱠᱤ ᱟᱹᱞᱤᱧ ᱜᱟᱯᱟ ᱜᱮᱞᱤᱧ ᱪᱟᱞᱟᱜ ᱞᱟᱹᱜᱤᱫ ᱦᱮ ᱸᱛᱚ